ᱤᱧ ᱢᱤᱜᱴᱟᱝ ᱦᱤᱱᱫᱤ ᱠᱤ ᱯᱚᱛᱚᱵ ᱤᱧ ᱯᱟᱲᱦᱟᱣ ᱠᱟᱫᱟ ᱚᱱᱟ ᱯᱟᱲᱦᱟᱣ ᱠᱟᱛᱮᱜ ᱤᱧᱟᱜ ᱩᱭᱦᱟᱹᱨ ᱥᱮ ᱤᱧᱟᱜ ᱫᱤᱥᱦᱩᱫᱤᱥ ᱜᱤᱧ ᱮᱠᱫᱚᱢ ᱵᱚᱫᱚᱞ ᱱᱟ ᱠᱟᱨᱚᱱ ᱢᱤᱜᱴᱮᱝ ᱨᱮᱸᱜᱮᱡ ᱚᱲᱟᱜ ᱦᱚᱲ ᱪᱮᱜ ᱞᱮᱠᱟ ᱢᱤᱜᱴᱟᱝ ᱜᱷᱟᱨᱚᱸᱡᱽ ᱨᱮ ᱚᱰᱚᱠ ᱠᱟᱛᱮᱜ ᱞᱟᱴᱩ ᱦᱩᱫᱟᱹᱨᱮᱠᱚ ᱪᱟᱠᱨᱤᱭ ᱫᱟ ᱚᱱᱟ ᱨᱮ ᱟᱰᱤ ᱨᱮᱸᱜᱮᱡ ᱚᱲᱟᱜ ᱨᱮᱱ ᱡᱟᱦᱟᱸ ᱫᱚ ᱚᱞ ᱯᱟᱲᱦᱟᱣ ᱨᱮᱭᱟᱜ ᱯᱩᱭᱥᱟᱹ ᱦᱚᱸ ᱵᱟᱝ ᱛᱟᱦᱮᱸ ᱠᱟᱱᱟ ᱢᱮᱱ ᱠᱷᱟᱱ ᱩᱱᱤ ᱜᱤᱫᱽᱨᱟᱹ ᱚᱞ ᱯᱟᱲᱦᱟᱣ ᱠᱟᱛᱮᱜ ᱞᱟᱴᱩ ᱦᱩᱫᱟᱹᱨᱮ ᱪᱟᱠᱨᱤ ᱧᱟᱢ ᱠᱮᱫᱟ ᱟᱨ ᱦᱮᱸ ᱤᱧ ᱦᱚᱸ ᱯᱚᱛᱚᱵ ᱯᱟᱲᱦᱟᱣ ᱯᱚᱨᱮ ᱤᱧᱤᱧ ᱛᱟᱦᱮᱸ ᱠᱟᱱᱟ ᱱᱚᱣᱟ ᱨᱮᱭᱟᱜ ᱟᱸᱥ ᱥᱮ ᱠᱩᱠᱢᱩ ᱵᱟᱝᱼᱟ ᱢᱟᱱᱮ ᱥᱟᱨᱤᱭᱟᱜ ᱤᱧ ᱛᱟᱦᱮᱸ ᱞᱮᱱᱟ